ᱦᱮᱞᱳ ᱚᱠᱚᱭ ᱠᱟᱱᱟᱢ ᱟᱫᱚ ᱚᱱᱟ ᱢᱟᱞ ᱚᱠᱟ ᱞᱮᱠᱟ ᱛᱤᱱᱟᱹᱜ ᱜᱟᱱ ᱩᱰᱩᱠᱚᱜ ᱛᱟᱢᱟ ᱮᱱᱛᱮᱫ ᱚᱱᱟ ᱩᱰᱩᱠ ᱪᱮᱛᱟᱱᱨᱮ ᱱᱚᱶᱟ ᱫᱚ ᱱᱤᱨᱵᱷᱚᱨ ᱮᱫᱟᱭ ᱠᱷᱩᱪᱨᱟᱹ ᱵᱟᱡᱟᱨ ᱫᱚ ᱱᱤᱛᱳᱜ ᱫᱚ ᱪᱟᱞᱟᱜ ᱠᱟᱱᱟ ᱢᱳᱴᱟᱢᱩᱴᱤ ᱳᱭ ᱯᱚᱸᱪᱤᱥ ᱴᱟᱠᱟ ᱠᱚᱨᱚᱞᱟ ᱡᱷᱤᱝᱜᱟᱹ ᱪᱟᱞᱟᱜ ᱠᱟᱱᱟ ᱠᱩᱲᱤ ᱴᱟᱠᱟ ᱵᱮᱸᱜᱟᱲ ᱛᱤᱨᱤᱥ ᱴᱟᱠᱟ ᱚᱱᱟᱠᱚ ᱤᱱᱟᱹᱜ ᱠᱟᱛᱮᱫ ᱪᱟᱞᱟᱜ ᱠᱟᱱᱟ ᱟᱫᱚ ᱡᱩᱫᱤ ᱥᱟᱝᱜᱮ ᱢᱟᱞ ᱡᱩᱫᱤ ᱦᱩᱭᱩᱜ ᱛᱟᱢᱟ ᱛᱟᱦᱞᱮ ᱢᱳᱴᱟᱢᱩᱴᱤ ᱠᱟᱹᱴᱤᱪ ᱵᱮᱥᱤᱧᱚᱜ ᱨᱮᱴ ᱦᱚᱸᱢ ᱧᱟᱢᱼᱟ ᱟᱨ ᱠᱚᱢ ᱢᱟᱞ ᱠᱷᱟᱱ ᱫᱚ ᱠᱤᱪᱷᱩ ᱠᱚᱢᱚᱜᱼᱟ ᱟᱨ ᱪᱮᱫ ᱤᱧ ᱫᱚ ᱢᱳᱴᱟᱢᱩᱴᱤ ᱪᱟᱨ ᱠᱩᱭᱱᱴᱟᱞ ᱫᱚ ᱪᱮᱫᱟᱜ ᱡᱩᱫᱤ ᱵᱮᱥᱤ ᱢᱟᱞ ᱦᱩᱭᱩᱜ ᱛᱟᱢᱟ ᱡᱩᱫᱤ ᱪᱷᱚᱭ ᱠᱩᱭᱱᱴᱟᱞ ᱥᱟᱛ ᱠᱩᱭᱱᱴᱟᱞ ᱡᱩᱫᱤ ᱦᱩᱭᱩᱜᱼᱟ ᱩᱱᱟᱹᱜ ᱜᱤᱧ ᱦᱟᱛᱟᱣ ᱫᱟᱲᱮᱭᱟᱜᱼᱟ ᱛᱚᱵᱮ ᱵᱮᱯᱟᱨ ᱦᱩᱭᱩᱜ ᱠᱟᱱᱟ ᱡᱚᱫᱤ ᱟᱢᱮᱢ ᱟᱹᱜᱩ ᱦᱚᱴᱚ ᱠᱟᱜᱼᱟ ᱛᱟᱦᱞᱮ ᱨᱳᱡ ᱠᱤᱪᱷᱩᱢ ᱧᱟᱢᱼᱟ ᱟᱨ ᱪᱮᱫ ᱟᱨ ᱤᱧ ᱡᱩᱫᱤ ᱜᱟᱹᱲᱤ ᱡᱩᱫᱤᱧ ᱤᱫᱤᱭᱟ ᱛᱟᱦᱞᱮ ᱠᱤᱪᱷᱩ ᱠᱚᱢᱚᱜ ᱛᱟᱢᱟ ᱟᱨ ᱪᱮᱫ ᱚᱱᱟ ᱠᱷᱚᱱ ᱟᱪᱪᱷᱟ ᱡᱩᱫᱤ ᱦᱮᱸ ᱜᱟᱹᱲᱤ ᱫᱚ ᱱᱚᱝᱠᱟᱜ ᱠᱟᱱᱟ ᱜᱟᱹᱲᱤ ᱡᱩᱫᱤ ᱤᱧᱤᱧ ᱠᱩᱞᱟ ᱟᱢ ᱛᱚ ᱚᱱᱟ ᱢᱟᱞ ᱵᱟᱢ ᱨᱮᱰᱤ ᱞᱮᱠᱷᱟᱱ ᱛᱚ ᱤᱧ ᱫᱚ ᱵᱟᱹᱧ ᱵᱷᱮᱡᱟ ᱫᱟᱲᱮᱭᱟᱜ ᱠᱟᱱᱟ ᱟᱨ ᱟᱢ ᱛᱮᱦᱤᱧ ᱫᱚᱦᱟᱸᱜ ᱛᱚ ᱚᱥᱚᱢᱚᱭ ᱮᱱᱟ ᱛᱮᱦᱤᱧ ᱫᱚ ᱟᱢᱦᱚᱸ ᱜᱚᱫ ᱛᱮᱢ ᱫᱮᱨᱤᱜ ᱟᱛᱚ ᱛᱟᱦᱞᱮ ᱜᱟᱯᱟ ᱢᱳᱴᱟᱢᱩᱴᱤ ᱟᱴᱴᱟ ᱥᱮᱫ ᱛᱮᱢ ᱜᱚᱫ ᱨᱮᱰᱤ ᱫᱟᱲᱮᱭᱟᱜᱼᱟ ᱠᱤ ᱤᱧᱦᱚᱸ ᱢᱳᱴᱟᱢᱩᱴᱤ ᱢᱳᱴᱟᱢᱩᱴᱤ ᱟᱴᱴᱟ ᱵᱷᱤᱛᱤᱨ ᱨᱮᱜᱮ ᱤᱧᱤᱧ ᱵᱷᱮᱡᱟᱭᱟᱹᱧ ᱦᱳᱭ ᱨᱮᱰᱤ ᱢᱮ ᱛᱟᱦᱚᱞᱮ ᱤᱧᱤᱧ ᱵᱷᱮᱡᱟᱭᱮᱫᱟ